ᱤᱧ ᱪᱮᱬᱮᱧ ᱟᱹᱥᱩᱞ ᱵᱟᱲᱟ ᱟᱠᱟᱫ ᱠᱚᱜᱮᱭᱟ ᱦᱮᱞᱮ ᱠᱷᱟᱹᱞᱤ ᱟᱹᱥᱩᱞ ᱥᱩᱢᱩᱝ ᱠᱷᱟᱹᱛᱤᱨ ᱫᱚ ᱵᱟᱝᱟ ᱩᱱᱠᱩ ᱪᱮᱬᱮ ᱟᱹᱥᱩᱞ ᱠᱟᱛᱮᱫ ᱩᱱᱠᱩ ᱥᱟᱞᱟᱜ ᱨᱚᱲ ᱞᱟᱸᱫᱟ ᱵᱟᱝᱢᱟ ᱥᱮᱸᱫᱽᱨᱟ ᱠᱷᱟᱹᱛᱤᱨ ᱦᱚᱸ ᱪᱮᱬᱮᱧ ᱟᱹᱥᱩᱞ ᱟᱠᱟᱫ ᱠᱚᱜᱮᱭᱟ ᱡᱟᱦᱟᱸ ᱞᱮᱠᱟ ᱢᱤᱨᱩ ᱪᱮᱬᱮ ᱢᱤᱨᱩ ᱪᱮᱬᱮ ᱫᱚ ᱨᱚᱲ ᱟᱠᱚ ᱥᱟᱨᱚ ᱪᱮᱬᱮ ᱦᱚᱸᱠᱚ ᱨᱚᱲᱟ ᱥᱟᱨᱚ ᱪᱮᱬᱮ ᱫᱚ ᱥᱤᱢᱞᱤ ᱯᱟᱨᱠ ᱞᱮᱠᱟᱱ ᱢᱟᱨᱟᱝᱼᱢᱟᱨᱟᱝ ᱵᱩᱨᱩ ᱨᱮ ᱮᱱᱟᱝ ᱠᱚ ᱧᱟᱢᱚᱜᱼᱟ ᱟᱹᱰᱤ ᱫᱤᱱᱨᱮ ᱢᱤᱫ ᱫᱷᱟᱣ ᱤᱧ ᱢᱟᱨᱟᱝᱵᱟ ᱦᱚᱸ ᱥᱟᱨᱚ ᱪᱮᱬᱮ ᱥᱤᱢᱲᱤ ᱯᱟᱨᱠ ᱠᱷᱚᱱᱮ ᱟᱹᱜᱩ ᱞᱮᱫᱮᱭᱟ ᱩᱱᱤ ᱦᱚᱸᱞᱮ ᱟᱹᱥᱩᱞ ᱞᱮᱫᱮᱭᱟ ᱟᱫᱚ ᱩᱱᱤ ᱫᱚ ᱟᱹᱰᱤ ᱡᱳᱨᱜᱮ ᱫᱩᱞᱟᱹᱲᱚᱜᱼᱟᱭ ᱡᱟᱦᱟᱸ ᱥᱮᱫ ᱠᱷᱚᱱ ᱠᱟᱹᱢᱤ ᱠᱷᱚᱱᱮᱢ ᱦᱮᱡ ᱞᱮᱱ ᱠᱷᱟᱱ ᱜᱮ ᱡᱚᱢᱟᱜ ᱞᱟᱹᱜᱤᱫ ᱮ ᱨᱟᱜ ᱜᱚᱫᱟ ᱮᱱᱠᱷᱟᱱ ᱠᱟᱹᱢᱤ ᱞᱟᱸᱜᱟ ᱠᱟᱛᱮᱫᱮᱢ ᱦᱮᱡ ᱠᱚᱜᱼᱟ ᱜᱤᱫᱽᱨᱟᱹ ᱞᱮᱠᱟ ᱟᱡ ᱜᱮ ᱡᱚᱢᱮᱢ ᱮᱢ ᱜᱚᱫ ᱟᱭᱟ ᱟᱨ ᱱᱟᱯᱟᱭ ᱛᱮᱜᱮ ᱢᱮᱱᱟᱭ ᱛᱤᱱᱟᱹᱜ ᱨᱟᱹᱥᱠᱟᱹ ᱵᱩᱡᱷᱟᱹᱜᱼᱟ ᱠᱟᱹᱢᱤ ᱞᱟᱸᱜᱟ ᱠᱟᱛᱷᱟ ᱠᱚᱢ ᱦᱤᱲᱤᱧ ᱜᱚᱫᱟ ᱩᱱᱤ ᱥᱟᱨᱚ ᱪᱮᱬᱮᱧᱟᱜ ᱠᱟᱛᱷᱟ ᱟᱸᱡᱚᱢᱛᱮ ᱚᱱᱟᱛᱮ ᱤᱧ ᱩᱱᱠᱩ ᱥᱟᱨᱚ ᱪᱮᱬᱮ ᱵᱟᱝ ᱢᱤᱨᱩ ᱪᱮᱬᱮ ᱦᱚᱸ ᱟᱹᱥᱩᱞ ᱠᱟᱛᱮᱫ ᱟᱞᱮ ᱚᱲᱟᱜ ᱨᱤᱧ ᱧᱮᱞ ᱟᱠᱟᱫ ᱠᱚᱣᱟ